ᱟᱨ ᱱᱩᱠᱩ ᱠᱤᱥᱱᱤ ᱠᱚ ᱠᱤᱥᱱᱤ ᱪᱮᱬᱮ ᱮᱠᱫᱚᱢ ᱟᱹᱭᱩᱵ ᱪᱷᱚᱴᱟ ᱠᱷᱟᱱᱜᱮ ᱵᱮᱨ ᱦᱟᱹᱥᱩᱨ ᱰᱩᱵᱩᱡᱮᱱ ᱥᱮ ᱟᱫᱚ ᱫᱚᱢᱮ ᱪᱮᱨᱚ ᱵᱮᱨᱚ ᱪᱮᱨᱚ ᱵᱮᱨᱚ ᱚᱱᱟ ᱡᱚᱡᱚ ᱫᱟᱨᱮ ᱨᱮᱠᱚ ᱟᱯ ᱯᱮᱨᱮᱡ ᱮᱱᱜᱮ ᱫᱚᱢᱮᱠᱚ ᱜᱟᱞᱢᱟᱨᱟᱣᱟ ᱟᱨᱠᱚ ᱜᱟᱢᱟᱨᱟᱣ ᱜᱟᱞᱢᱟᱨᱟᱣ ᱛᱮᱜᱮ ᱧᱤᱫᱟᱹ ᱤᱫᱤᱭᱮᱱ ᱜᱮ ᱩᱱ ᱥᱚᱢᱚᱭ ᱫᱚᱠᱚ ᱡᱟᱹᱯᱤᱫᱟ ᱡᱟᱹᱯᱤᱫ ᱠᱮᱫ ᱜᱮ ᱟᱨᱚ ᱥᱮᱛᱟᱜ ᱥᱮᱛᱟᱜ ᱵᱮᱨ ᱟᱹᱣᱨᱤ ᱨᱟᱠᱟᱵ ᱛᱮᱜᱮ ᱩᱱ ᱥᱚᱢᱚᱭ ᱫᱚ ᱟᱯᱟᱱ ᱟᱹᱯᱤᱱ ᱠᱚ ᱩᱰᱟᱹᱣ ᱪᱟᱞᱟᱣᱮᱱ ᱜᱮ ᱡᱚᱢᱟᱜ ᱯᱟᱸᱡᱟ ᱟᱨ ᱚᱲᱟᱜ ᱠᱚᱨᱮ ᱦᱚᱸ ᱱᱟᱯᱟᱭ ᱜᱮᱠᱚ ᱦᱤᱡᱩᱜᱼᱟ ᱟᱨ ᱫᱩᱲᱩᱵ ᱵᱟᱲᱟᱭᱟᱠᱚ ᱟᱨ ᱢᱚᱡᱽ ᱨᱮᱭᱟᱜ ᱠᱚ ᱨᱚᱲᱟ ᱜᱟᱞᱢᱟᱨᱟᱣ ᱡᱚᱝᱼᱚᱜᱼᱟ ᱟᱪᱪᱷᱟ ᱪᱮᱨᱦᱟ ᱟᱠᱚ ᱠᱚ ᱧᱮᱞᱚᱜᱼᱟ ᱧᱮᱞ ᱦᱚᱸ ᱠᱷᱩᱵᱽ ᱵᱷᱟᱹᱞᱤ ᱮᱠᱫᱚᱢ ᱚᱱᱟ ᱠᱚᱨᱮᱫ ᱚᱲᱟᱜ ᱠᱚᱨᱮ ᱜᱮᱠᱚ ᱟᱹᱪᱩᱨ ᱵᱟᱲᱟᱭᱟ ᱥᱟᱨᱟᱫᱤᱱ ᱩᱱᱠᱩ ᱜᱮ ᱢᱚᱡᱽ ᱜᱤᱧ ᱧᱮᱞ ᱠᱚᱣᱟ ᱱᱟᱯᱟᱭᱜᱮ ᱮᱠᱫᱚᱢ ᱚᱱᱟᱛᱮ ᱵᱤᱨᱟᱴ ᱤᱧ ᱠᱩᱥᱤᱭᱟᱠᱚᱣᱟ ᱩᱱᱠᱩ ᱪᱮᱬᱮ ᱫᱚ ᱚᱲᱟᱜ ᱥᱩᱨ ᱠᱚᱨᱮᱱ ᱯᱳᱠᱟᱢᱟᱠᱚᱲ ᱦᱚᱸ ᱡᱟᱦᱟᱸᱭ ᱠᱚᱠᱚ ᱛᱟᱦᱮᱱ ᱡᱟᱦᱟᱸᱭ ᱠᱚᱨᱮ ᱠᱚ ᱛᱟᱦᱮᱱᱟᱥᱮ ᱩᱱᱠᱩ ᱠᱚᱦᱚᱸ ᱠᱚ ᱡᱚᱢ ᱯᱷᱟᱨᱪᱟ ᱠᱚᱣᱟ ᱚᱱᱟᱛᱮ ᱵᱮᱼᱵᱟᱹᱲᱤᱡ ᱤᱧ ᱠᱩᱥᱤᱭᱟᱠᱚᱣᱟ